ᱥᱮᱭᱟᱨ ᱵᱟᱡᱟᱨ ᱠᱷᱟᱹᱛᱤᱨ ᱛᱮᱦᱚᱸ ᱟᱹᱰᱤᱜᱟᱱ ᱡᱟᱦᱟᱸ ᱫᱚᱠᱚ ᱢᱮᱱ ᱠᱟᱫᱟ ᱢᱟᱱᱮ ᱫᱷᱟᱨᱚᱱᱟ ᱫᱚᱦᱚ ᱫᱚᱨᱠᱟᱨ ᱪᱮᱫᱟᱜ ᱥᱮ ᱥᱮᱭᱟᱨ ᱵᱟᱡᱟᱨ ᱫᱚ ᱟᱹᱰᱤᱜᱟᱱ ᱢᱚᱡᱽ ᱠᱷᱚᱱ ᱢᱚᱡᱽᱼᱟ ᱟᱨ ᱵᱟᱹᱲᱤᱡ ᱠᱷᱟᱱ ᱟᱹᱰᱤᱜᱟᱱ ᱵᱟᱹᱲᱤᱡᱼᱟ ᱥᱮᱭᱟᱨ ᱵᱟᱡᱟᱨ ᱵᱚᱞᱛᱮ ᱟᱵᱚ ᱢᱤᱫᱴᱤᱡ ᱠᱟᱛᱷᱟ ᱵᱚᱱ ᱩᱭᱦᱟᱹᱨ ᱫᱟᱲᱮᱭᱟᱜᱼᱟ ᱡᱟᱦᱟᱸ ᱡᱟᱦᱟᱸ ᱞᱮᱠᱟᱱ ᱠᱤᱱᱟ ᱠᱟᱴᱟ ᱥᱮ ᱡᱟᱦᱟᱱᱟᱜ ᱵᱟᱡᱟᱨ ᱥᱟᱢᱚᱜᱨᱤ ᱡᱮᱢᱚᱱ ᱟᱹᱰᱤᱜᱟᱱ ᱥᱮᱭᱟᱨ ᱵᱟᱡᱟᱨ ᱦᱮᱱᱟᱜᱼᱟ ᱡᱟᱦᱟᱸ ᱫᱚ ᱯᱚᱭᱥᱟ ᱤᱱᱵᱷᱮᱥᱴ ᱠᱟᱛᱮᱫ ᱟᱹᱰᱤᱜᱟᱱ ᱯᱚᱭᱥᱟᱢ ᱠᱟᱢᱟᱭ ᱫᱟᱲᱮᱭᱟᱜᱼᱟ ᱥᱮ ᱠᱷᱮᱛᱨᱮ ᱨᱮ ᱟᱢ ᱦᱚᱸ ᱢᱤᱫᱴᱮᱡ ᱟᱣᱩᱴ ᱱᱚᱞᱮᱡᱽ ᱫᱚᱦᱚ ᱫᱚᱨᱠᱟᱨ ᱪᱮᱫᱟᱜ ᱥᱮ ᱡᱟᱦᱟᱸ ᱠᱷᱟᱹᱛᱤᱨ ᱯᱚᱭᱥᱟ ᱤᱱᱵᱷᱮᱥᱴ ᱮᱵᱚᱝ ᱯᱚᱭᱥᱟ ᱠᱟᱹᱢᱦᱟᱹᱭ ᱫᱚ ᱟᱹᱰᱤᱜᱟᱱ ᱤᱭᱟᱹ ᱜᱮᱭᱟ ᱯᱮᱨᱟᱞᱳ ᱥᱮᱭᱟᱨ ᱵᱟᱡᱟᱨ ᱦᱚᱸ ᱟᱹᱰᱤᱜᱟᱱ ᱢᱚᱡᱽ ᱢᱮᱱᱟᱜ ᱠᱟᱜᱼᱟ ᱟᱨ ᱟᱹᱰᱤᱜᱟᱱ ᱵᱟᱹᱲᱤᱡ ᱦᱚᱸ ᱢᱮᱱᱟᱜᱼᱟ ᱡᱮᱢᱚᱱ ᱢᱮᱱᱚᱜᱼᱟ ᱡᱟᱦᱟᱸ ᱞᱮᱠᱟᱛᱮ ᱯᱚᱭᱥᱟ ᱚᱱᱞᱟᱭᱤᱱ ᱯᱮᱢᱮᱱᱴ ᱦᱳᱠ ᱥᱮ ᱡᱟᱦᱟᱸ ᱞᱮᱠᱟᱜᱮ ᱟᱹᱰᱤᱜᱟᱱ ᱚᱥᱩᱵᱤᱫᱷᱟ ᱢᱮᱱᱟᱜᱼᱟ ᱦᱮᱸ ᱡᱮᱢᱚᱱ ᱟᱹᱰᱤᱜᱟᱱ ᱢᱤᱥᱴᱮᱠ ᱦᱩᱭ ᱫᱟᱲᱮᱭᱟᱜᱼᱟ ᱚᱸᱰᱮ ᱚᱱᱞᱟᱭᱤᱱ ᱥᱮᱭᱟᱨ ᱵᱟᱡᱟᱨ ᱡᱟᱦᱟᱸ ᱫᱚ ᱯᱚᱭᱥᱟ ᱯᱮᱢᱮᱱᱴ ᱨᱮ ᱡᱟᱦᱟᱱ ᱵᱷᱩᱞ ᱵᱟᱹᱲᱤᱡ ᱦᱩᱭ ᱞᱮᱱᱠᱷᱟᱱ ᱫᱚ ᱟᱹᱰᱤᱜᱟᱱ ᱯᱚᱭᱥᱟ ᱜᱮ ᱪᱟᱞᱟᱜᱼᱟ ᱫᱟᱜ ᱨᱮ ᱥᱮᱨᱚᱠᱚᱢ ᱜᱮ